ᱢᱚᱬᱮ ᱥᱮᱯᱴᱮᱢᱵᱚᱨ ᱢᱟᱪᱮᱫ ᱢᱟᱦᱟ ᱯᱮ ᱜᱮᱞ ᱡᱩᱱ ᱦᱩᱞ ᱢᱟᱦᱟ ᱵᱟᱨ ᱜᱮᱞ ᱯᱮ ᱡᱟᱱᱣᱟᱨᱤ ᱱᱮᱛᱟᱡᱤ ᱥᱩᱵᱷᱟᱥ ᱪᱚᱱᱫᱨᱚ ᱵᱚᱥᱩ ᱡᱟᱱᱟᱢ ᱢᱟᱦᱟ ᱜᱮᱞ ᱢᱚᱬᱮ ᱟᱜᱚᱥᱴ ᱯᱷᱩᱨᱜᱟᱹᱞ ᱢᱟᱦᱟ ᱢᱚᱬᱮ ᱢᱮ ᱯᱚᱸᱰᱤᱛ ᱨᱟᱹᱜᱷᱩᱱᱟᱛ ᱢᱩᱨᱢᱩ ᱡᱟᱱᱟᱢ ᱢᱟᱦᱟ